ᱜᱤᱫᱽᱨᱟᱹ ᱠᱚᱣᱟᱜ ᱟᱸᱠᱟᱣ ᱥᱮ ᱯᱮᱱᱴᱤᱝ ᱠᱟᱹᱨᱤ ᱮᱛᱚᱦᱚᱵ ᱞᱟᱹᱜᱤᱫ ᱩᱢᱮᱨ ᱤᱫᱤ ᱠᱟᱛᱮᱜ ᱢᱮᱱ ᱞᱮᱠᱷᱟᱱ ᱢᱱᱚᱜᱚᱜᱼᱟ ᱡᱮ ᱜᱤᱫᱽᱨᱟᱹ ᱠᱚ ᱡᱚᱠᱷᱚᱱ ᱟᱭᱳ ᱟᱲᱟᱝ ᱠᱚ ᱪᱮᱫᱟ ᱟᱭᱳ ᱟᱲᱟᱝ ᱪᱮᱫ ᱛᱟᱭᱚᱢ ᱱᱚᱣᱟ ᱠᱚ ᱯᱟᱱᱛᱷᱟ ᱥᱮ ᱠᱟᱹᱢᱤ ᱦᱚᱨᱟᱨᱮ ᱟᱬᱜᱚ ᱫᱚ ᱵᱩᱜᱤᱭᱟ ᱢᱮᱱᱛᱤᱧ ᱢᱚᱱᱮᱭᱟ ᱚᱱᱠᱟ ᱞᱮᱠᱟ ᱩᱢᱮᱨ ᱨᱮᱱᱟᱜ ᱠᱟᱛᱷᱟ ᱢᱮᱱ ᱞᱮᱠᱷᱟᱱ ᱡᱮ ᱢᱚᱬᱮ ᱥᱮᱨᱢᱟ ᱠᱚᱢ ᱠᱚᱨᱮ ᱦᱳᱠ ᱩᱢᱮᱨ ᱛᱟᱭᱚᱢ ᱱᱚᱝᱠᱟᱱ ᱯᱮᱱᱴᱤᱝ ᱥᱮ ᱠᱟᱹᱨᱤ ᱞᱮᱠᱟᱱ ᱠᱟᱹᱢᱤ ᱠᱚᱨᱮ ᱫᱚ ᱤᱛᱩ ᱵᱩᱜᱤᱭᱟ ᱛᱟᱦᱞᱮ ᱠᱷᱟᱱ ᱩᱱᱤᱭᱟᱜ ᱚᱱᱟ ᱥᱮᱪᱮᱫ ᱥᱮ ᱥᱤᱠᱷᱱᱟᱹᱛᱚᱜ ᱨᱮᱭᱟᱜ ᱢᱤᱫᱴᱟᱱ ᱨᱟᱹᱥᱠᱟᱹ ᱥᱮ ᱠᱩᱥᱤᱧ ᱵᱩᱡᱷᱟᱹᱣᱟ